ᱞᱟᱦᱟᱛᱮ ᱯᱩᱛᱷᱤᱠᱚ ᱛᱟᱦᱮᱸᱠᱟᱱ ᱨᱮ ᱯᱩᱛᱷᱤ ᱠᱚᱨᱮ ᱯᱟᱲᱦᱟᱜᱠᱟᱱ ᱛᱟᱦᱮᱱᱚᱜᱼᱟ ᱟᱨ ᱱᱤᱛᱚᱜ ᱢᱟ ᱢᱳᱵᱟᱭᱤᱞ ᱠᱚ ᱢᱮᱱᱟᱜ ᱛᱮ ᱢᱳᱵᱟᱭᱤᱞ ᱨᱮᱜᱮ ᱚᱠᱟᱴᱟᱜ ᱥᱮᱸᱫᱽᱨᱟᱭᱮᱫ ᱠᱟᱱ ᱚᱱᱟᱜᱮ ᱥᱮᱸᱫᱽᱨᱟ ᱧᱟᱢᱚᱜᱠᱟᱱ ᱚᱱᱟ ᱤᱭᱟᱹᱛᱮ ᱜᱩᱜᱩᱞ ᱨᱮᱠᱚ ᱮᱢᱮᱫᱠᱟᱱ ᱠᱷᱚᱵᱚᱨᱟ ᱠᱷᱚᱵᱚᱨ ᱫᱤᱱᱟᱹᱢᱫᱤᱱ ᱚᱱᱟᱠᱚ ᱯᱟᱲᱦᱟᱜᱼᱤᱧ ᱠᱩᱥᱤᱭᱟᱜᱼᱟ